ᱦᱮᱞᱳ ᱦᱮᱸ ᱦᱮᱞᱳ ᱚᱻ ᱦᱮᱸ ᱚᱻ ᱦᱮᱸ ᱟᱫᱚ ᱛᱤᱱᱟᱹᱜ ᱡᱟᱜᱤᱧ ᱞᱟᱹᱭᱫᱟᱲᱮᱭᱟᱢ ᱵᱟᱨᱯᱮ ᱠᱟᱛᱷᱟ

ᱥᱚᱦᱚᱨᱟᱭ ᱵᱟᱦᱟ ᱢᱟᱜᱽ ᱢᱟᱜᱽ ᱢᱟᱜᱽ ᱯᱚᱨᱚᱵ ᱮᱨᱚᱜ ᱡᱟᱱᱛᱷᱟ ᱡᱟᱱᱛᱷᱟᱲ ᱯᱚᱨᱚᱵ ᱢᱮᱱᱟᱜᱼᱟ ᱥᱚᱦᱚᱨᱟᱭ ᱯᱚᱨᱚᱵ ᱫᱚ ᱯᱩᱸᱪᱤᱥᱮ ᱯᱳᱥ ᱠᱷᱚᱱ ᱮᱦᱚᱵᱚᱜ ᱠᱟᱱᱟ ᱢᱚᱬᱮ ᱫᱤᱱ ᱢᱚᱬᱮ ᱫᱤᱱ ᱢᱚᱬᱮᱫᱤᱱ ᱢᱚᱬᱮᱥᱤᱧ ᱢᱚᱬᱮ ᱧᱤᱫᱟᱹ ᱦᱮᱸ ᱦᱮᱸ ᱯᱚᱨᱛᱷᱚᱢ ᱦᱤᱞᱳᱜ ᱫᱚ ᱮᱛᱮᱜ ᱚᱱᱮᱠᱚ ᱢᱮᱱᱟ ᱤᱭᱟᱹ ᱞᱚᱦᱚᱛᱚᱜ ᱠᱟᱱᱟᱞᱮ ᱩᱢ ᱦᱤᱞᱳᱜ ᱯᱚᱨᱛᱷᱚᱢ ᱫᱚ ᱩᱢ ᱛᱟᱨᱯᱚᱨᱮ ᱵᱚᱸᱜᱟ ᱵᱚᱸᱜᱟᱱ ᱛᱟᱨᱯᱚᱨᱮ ᱠᱷᱩᱱᱴᱟᱹᱣ ᱛᱟᱨᱯᱚᱨᱮ ᱡᱟᱞᱮ ᱛᱟᱨᱯᱚᱨᱮ ᱥᱟᱠᱨᱟᱛ ᱦᱮᱸᱻ ᱦᱤᱡᱩᱜ ᱜᱮᱭᱟᱠᱚ ᱦᱚᱯᱚᱱ ᱮᱨᱟ ᱠᱚᱞᱮ ᱱᱮᱣᱛᱟ ᱟᱹᱜᱩᱠᱚᱣᱟ ᱥᱚᱦᱚᱨᱟᱭ ᱨᱮᱫᱚ ᱱᱟᱱᱟ ᱛᱟᱠᱚ ᱠᱚ ᱡᱚᱛᱚ ᱠᱷᱚᱱ ᱢᱟᱨᱟᱝ ᱯᱚᱨᱚᱵ ᱫᱚ ᱥᱚᱦᱚᱨᱟᱭ ᱯᱚᱨᱚᱵ ᱠᱟᱱᱜᱮᱭᱟ ᱢᱟᱨᱟᱝ ᱯᱚᱨᱚᱵ ᱫᱚ ᱟᱵᱚ ᱟᱹᱫᱤᱵᱟᱹᱥᱤ ᱥᱟᱱᱛᱟᱲ ᱦᱚᱯᱚᱱᱟᱜ ᱫᱚ ᱦᱮᱸᱻ ᱦᱮᱸ ᱦᱮᱸ ᱦᱮᱸ ᱢᱚᱬᱮ ᱥᱤᱧ ᱢᱚᱬᱮ ᱧᱤᱫᱟᱹ ᱦᱮᱸ ᱦᱮᱸ ᱦᱮᱸ ᱦᱮᱸ ᱯᱚᱨᱛᱷᱚᱢ ᱦᱤᱞᱳᱜ ᱫᱚ ᱢᱟᱴᱷ ᱨᱮ ᱦᱮᱸ ᱟᱫᱚ ᱚᱱᱮ ᱟᱹᱭᱩᱵ ᱵᱮᱞᱟᱠᱚ ᱨᱩ ᱦᱤᱡᱩᱜᱼᱟ ᱦᱮᱸ ᱱᱟᱭᱠᱮ ᱟᱨᱠᱚ ᱛᱟᱦᱮᱸᱱᱟ ᱩᱱᱠᱩ ᱢᱚᱬᱮᱠᱚ ᱛᱩᱨᱩᱭᱠᱚ ᱟᱹᱛᱩ ᱠᱚᱨᱮᱱ ᱡᱚᱛᱚᱠᱚᱜᱮ ᱦᱮᱸ ᱦᱮᱸ ᱦᱮᱸ ᱢᱩᱪᱟᱹᱫ ᱢᱚᱬᱮ ᱥᱤᱧ ᱢᱚᱬᱮ ᱧᱤᱫᱟᱹ ᱯᱚᱨ ᱦᱮᱸ ᱚᱱᱮ ᱤᱭᱟᱹ ᱮᱱᱦᱤᱞᱳᱜ ᱫᱚ ᱥᱮᱛᱟᱜ ᱨᱮ ᱰᱟᱹᱨᱤᱠᱚ ᱨᱩᱭᱟ ᱟᱫᱚ ᱚᱱᱮ ᱡᱚᱛᱚ ᱟᱹᱛᱩ ᱠᱚᱲᱟᱠᱚ ᱥᱮᱸᱫᱽᱨᱟᱠᱚ ᱪᱟᱞᱟᱜᱼᱟ ᱟᱹᱭᱩᱵ ᱟᱹᱭᱩᱵ ᱵᱮᱞᱟᱫᱚ ᱟᱫᱚ ᱚᱱᱮ ᱤᱭᱟᱹᱦᱩᱭᱩᱜᱼᱟ ᱵᱷᱮᱡᱟ ᱛᱷᱩᱧ ᱦᱩᱭᱩᱜᱼᱟ ᱚᱱᱮ ᱠᱩᱞᱦᱤ ᱢᱩᱪᱟᱹᱫ ᱨᱮ ᱚᱱᱮ ᱯᱤᱴᱷᱟᱹ ᱯᱤᱴᱷᱟᱹᱠᱚ ᱚᱱᱟ ᱤᱭᱟᱹᱨᱮᱠᱚ ᱞᱟᱫᱮ ᱠᱟᱜᱼᱟ ᱚᱸᱰᱮ ᱟᱫᱚᱠᱚ ᱛᱩᱧ ᱟᱠᱚ ᱡᱚᱛᱚᱠᱚᱛᱮ ᱚᱱᱮ ᱤᱭᱟᱹ ᱮᱨᱟ ᱰᱚᱢ ᱫᱟᱨᱮ ᱨᱮᱱᱟᱜ ᱚᱱᱮ ᱚᱱᱟ ᱴᱷᱮᱸᱜᱟ ᱨᱮᱥᱮ ᱵᱮᱱᱟᱣᱟ ᱦᱮᱸ ᱦᱮᱸ ᱚᱱᱠᱟᱜᱮ ᱦᱮᱸ ᱚᱱᱠᱟᱜᱮ ᱚ ᱦᱮᱸ ᱦᱮᱸ ᱵᱟᱝ ᱢᱤᱫ ᱢᱤᱫᱴᱮᱡᱜᱮ ᱚᱸᱰᱮ ᱫᱚ ᱮᱛᱮᱜᱠᱚ ᱞᱟᱫᱮᱭᱟ ᱛᱚ ᱟᱫᱚ ᱮᱛᱮᱜ ᱚᱱᱟᱫᱚ ᱩᱱᱠᱩ ᱡᱟᱦᱟᱸᱭᱠᱚ ᱯᱤᱴᱷᱟᱹ ᱤᱫᱤᱭ ᱮᱟᱫ

ᱯᱤᱴᱷᱟᱹ ᱫᱚ ᱩᱱᱤ ᱱᱟᱭᱠᱮᱜᱮ ᱱᱟᱭᱠᱮ ᱜᱮᱭ ᱵᱮᱱᱟᱣᱟ ᱦᱮᱸ ᱮᱛᱮᱜ ᱥᱮᱸᱫᱽᱨᱟᱠᱚ ᱪᱟᱞᱟᱜ ᱠᱷᱟᱱ ᱫᱚ ᱜᱚᱜᱚ ᱦᱚᱲᱫᱚ ᱟᱫᱚ ᱚᱠᱟᱫᱚ ᱤᱭᱟᱹ ᱫᱚᱢ ᱛᱟᱦᱮᱱᱟ ᱤᱭᱟᱹ ᱠᱚᱠᱚ ᱛᱩᱫ ᱵᱟᱲᱟ ᱠᱟᱜᱼᱟ ᱥᱟᱠᱚᱢ ᱠᱚ ᱵᱟᱠᱚ ᱥᱤᱸᱫᱩᱨᱚᱜᱼᱟ ᱚᱱᱠᱟᱜᱮᱠᱚ ᱛᱷᱚᱲᱟ ᱯᱟᱞᱟᱣ ᱟᱠᱚ ᱚᱱᱟᱫᱚ ᱚᱱᱮ ᱵᱟᱵᱟ ᱦᱚᱲᱠᱚ ᱥᱮᱸᱫᱽᱨᱟᱠᱚ ᱪᱟᱞᱟᱜᱼᱟ ᱥᱮᱸᱫᱽᱨᱟ ᱪᱟᱞᱟᱣ ᱠᱟᱛᱮᱫ ᱚᱸᱰᱮ ᱪᱮᱫᱪᱚ ᱦᱩᱭᱩᱜ ᱮᱛᱮᱜ ᱫᱩᱠ ᱵᱤᱯᱳᱫ ᱟᱭᱢᱟ ᱨᱚᱠᱚᱢ ᱵᱤᱨ ᱨᱮ ᱤᱭᱟᱹᱛᱮ ᱦᱮᱸ ᱚᱱᱟᱫᱚ ᱦᱮᱸ ᱦᱮᱸ ᱚᱱᱟᱜᱮ ᱥᱟᱠᱨᱟᱛ

ᱦᱮᱸ ᱢᱟ ᱟᱫᱚᱢ ᱤᱭᱟᱹ ᱟᱹᱰᱤ ᱜᱷᱟᱹᱲᱤᱡ ᱫᱚ ᱥᱩᱢᱟᱹᱭ ᱦᱚᱸ ᱵᱟᱹᱱᱩᱜ ᱛᱤᱧᱟᱹ ᱛᱚ ᱵᱟᱹᱧ ᱞᱟᱹᱭ ᱫᱟᱲᱮᱜ ᱠᱟᱱᱟ ᱩᱱᱟᱹᱜ ᱫᱚ ᱟᱫᱚ ᱵᱟᱦᱟ ᱫᱚ ᱟᱫᱚ ᱪᱮᱫ ᱤᱧ ᱞᱟᱹᱭᱟ ᱵᱟᱦᱟ ᱯᱚᱨᱚᱵ ᱫᱚ ᱱᱮ ᱵᱟᱦᱟ ᱫᱚ ᱯᱷᱟᱹᱜᱩᱱ ᱢᱟᱥᱜᱮ ᱦᱩᱭᱩᱜ ᱛᱟᱵᱩᱱ ᱛᱚ ᱥᱟᱨᱡᱚᱢ ᱵᱟᱦᱟ ᱦᱮᱸ ᱱᱟᱣᱟ ᱵᱟᱦᱟ ᱦᱮᱸ ᱚᱱᱟ ᱨᱮᱦᱚᱸ ᱱᱤᱭᱚᱢ ᱫᱚ ᱢᱮᱱᱟᱜ ᱜᱮᱭᱟ ᱚᱱᱟ ᱴᱷᱤᱞᱤ ᱠᱚᱫᱚ ᱰᱟᱹᱝᱣᱟᱹ ᱠᱚᱲᱟᱜᱮᱠᱚ ᱜᱚᱜᱼᱟ ᱱᱟᱭᱠᱮ ᱱᱟᱭᱠᱮ ᱦᱟᱴᱟᱜ ᱨᱮ ᱥᱟᱨᱡᱚᱢ ᱵᱟᱦᱟ ᱦᱮ ᱫᱚᱦᱚ ᱠᱟᱜᱼᱟ ᱚᱱᱟ ᱚᱲᱟᱜ ᱚᱲᱟᱜ ᱠᱚ ᱤᱫᱤᱭᱟ ᱚᱱᱟᱦᱚᱸ ᱢᱟᱴ ᱨᱮᱫᱚ ᱯᱩᱡᱟᱹ ᱫᱚ ᱦᱩᱭᱩᱜ ᱜᱮᱭᱟ ᱢᱟᱴᱨᱮ ᱯᱩᱡᱟᱹ ᱠᱟᱛᱮᱜ ᱜᱮᱠᱩ ᱦᱤᱡᱩᱜᱼᱟ ᱦᱮᱸ ᱢᱟ ᱛᱚᱵᱮ ᱤᱱᱟᱹᱜ ᱜᱤᱧ ᱞᱟᱹᱭᱮᱫᱟ ᱤᱧᱫᱚ ᱡᱚᱛᱚ ᱨᱮᱱᱟᱜ ᱫᱚ ᱤᱭᱟᱹ ᱛᱷᱚᱲᱟᱧ ᱫᱟᱲᱮ ᱦᱮᱸ ᱦᱮᱸ ᱥᱟᱱᱟᱢᱟᱜ ᱠᱚ ᱡᱚᱢ ᱫᱟᱲᱤᱭᱟᱜᱼᱟ ᱦᱮᱸ ᱴᱷᱤᱠ ᱜᱮᱭᱟ ᱢᱟᱛᱚᱵᱮ